ᱤᱧ ᱫᱚ ᱤᱭᱩᱴᱩᱵ ᱠᱷᱚᱱ ᱥᱟᱱᱟᱢ ᱞᱮᱠᱟᱱ ᱨᱮᱥᱤᱯᱤ ᱠᱚᱧ ᱧᱮᱞ ᱜᱮᱭᱟ ᱵᱷᱟᱹᱜᱤ ᱵᱷᱟᱹᱜᱤ ᱨᱮᱥᱤᱯᱤ ᱠᱚ ᱢᱩᱫᱽᱨᱮ ᱤᱧ ᱫᱚ ᱠᱮᱠ ᱨᱮᱭᱟᱜ ᱨᱮᱥᱤᱯᱤ ᱜᱤᱧ ᱠᱩᱥᱤᱭᱟᱜᱼᱟ ᱢᱮᱱᱠᱷᱟᱱ ᱚᱱᱟ ᱛᱟᱞᱟ ᱨᱮᱦᱚᱸ ᱵᱤᱨᱤᱭᱟᱱᱤ ᱨᱮᱥᱤᱯᱤ ᱠᱚᱨᱟᱣ ᱥᱟᱱᱟᱧᱟ ᱢᱮᱱᱠᱷᱟᱱ ᱚᱱᱟ ᱤᱭᱩᱴᱩᱵ ᱧᱮᱞ ᱠᱟᱛᱮᱫ ᱨᱮᱦᱚᱸ ᱵᱟᱝ ᱤᱧ ᱵᱩᱡᱽ ᱫᱟᱲᱮᱭᱟᱜᱼᱟ ᱥᱮ ᱵᱟᱝ ᱤᱧ ᱵᱮᱱᱟᱣ ᱫᱟᱲᱮᱭᱟᱜᱼᱟ ᱟᱹᱰᱤᱜᱟᱱ ᱢᱚᱥᱞᱟ ᱥᱟᱱᱟᱢ ᱮᱢ ᱞᱟᱜᱟᱣ ᱞᱟᱜᱟᱜᱼᱟ ᱟᱨ ᱤᱧ ᱵᱮᱱᱟᱣ ᱡᱚᱠᱷᱚᱱ ᱵᱟᱝ ᱤᱧ ᱟᱱᱫᱟᱡ ᱫᱟᱲᱮᱭᱟᱜ ᱠᱷᱟᱹᱛᱤᱨ ᱵᱷᱟᱹᱜᱤ ᱵᱟᱝ ᱤᱧ ᱵᱮᱱᱟᱣ ᱫᱟᱲᱮᱭᱟᱜᱼᱟ ᱵᱤᱨᱤᱭᱟᱱᱤ ᱜᱮ ᱤᱧᱟᱹᱜ ᱟᱱᱟᱴ ᱨᱮᱥᱤᱯᱤ ᱫᱚ